ᱱᱮᱛᱟᱨ ᱨᱮᱱ ᱜᱤᱫᱽᱨᱟᱹ ᱠᱚ ᱟᱹᱰᱤ ᱠᱚᱢ ᱩᱢᱮᱨ ᱠᱷᱚᱱ ᱜᱮ ᱱᱚᱣᱟ ᱠᱟᱹᱨᱤ ᱠᱚᱫᱚ ᱠᱚ ᱵᱮᱵᱚᱦᱟᱨᱮᱫᱟ ᱟᱨ ᱚᱱᱟ ᱵᱮᱵᱚᱦᱟᱨ ᱵᱮᱵᱚᱦᱟᱨ ᱛᱮᱜᱮ ᱟᱹᱰᱤ ᱨᱚᱠᱢ ᱟᱸᱠᱟᱣ ᱠᱚᱠᱚ ᱥᱮᱬᱟᱭᱮᱫᱟ ᱟᱹᱰᱤ ᱨᱚᱠᱚᱢ ᱠᱟᱹᱴᱩᱱ ᱠᱚᱠᱚ ᱧᱮᱞᱮᱫᱟ ᱛᱚ ᱟᱨ ᱚᱱᱟ ᱠᱚ ᱫᱚᱠᱚ ᱟᱹᱰᱤ ᱠᱚᱢ ᱩᱢᱮᱨ ᱠᱷᱚᱱ ᱜᱮᱠᱚ ᱪᱮᱫ ᱮᱫᱟ ᱡᱮᱢᱚᱱ ᱤᱨᱟᱹᱞ ᱩᱢᱮᱨ ᱠᱷᱚᱱ ᱜᱮ ᱱᱟᱯᱟᱭ ᱱᱟᱯᱟᱭ ᱪᱷᱚᱵᱤ ᱠᱚᱠᱚ ᱟᱸᱠᱟᱣᱮᱫ ᱠᱚᱣᱟ ᱟᱨ ᱫᱚᱠᱚ ᱫᱟᱲᱮᱭᱟᱜ ᱠᱟᱱᱟ ᱱᱟᱯᱟᱭ ᱛᱚ ᱱᱚᱣᱟ ᱠᱚ ᱩᱰᱩᱠ ᱟᱠᱟᱱᱛᱮ ᱠᱟᱹᱴᱤᱡ ᱠᱟᱹᱴᱤᱡ ᱜᱤᱫᱽᱨᱟᱹ ᱦᱚᱸ ᱢᱳᱵᱟᱭᱤᱞ ᱛᱮ ᱟᱹᱰᱤ ᱨᱚᱠᱚᱢ ᱠᱚ ᱨᱚᱲᱮᱫᱟ ᱟᱨ ᱚᱱᱟᱛᱮ ᱡᱷᱚᱛᱚ ᱜᱮᱠᱚ ᱥᱮᱬᱟ ᱤᱫᱤᱭᱮᱫᱟ ᱚᱱᱟᱛᱮ ᱟᱹᱰᱤ ᱠᱚᱢ ᱩᱢᱮᱨ ᱠᱷᱚᱱ ᱜᱮ ᱥᱟᱱᱟᱢᱟᱜ ᱠᱚ ᱪᱮᱫ ᱮᱫᱟ ᱱᱮᱛᱟᱨ ᱜᱤᱫᱽᱨᱟᱹ ᱫᱚ